ᱵᱟᱪᱷᱱᱣ ᱚᱠᱛᱚ ᱤᱧᱫᱚ ᱵᱟᱨᱭᱟ ᱨᱟᱡᱽᱟᱹᱨᱤ ᱫᱚᱞ ᱛᱟᱞᱟᱨᱮ ᱚᱥᱩᱵᱤᱫᱷᱟᱧ ᱯᱟᱲᱟᱣ ᱞᱮᱱᱟ ᱢᱤᱫ ᱫᱚ ᱡᱷᱟᱲᱷᱚᱸᱰ ᱢᱩᱠᱛᱤ ᱢᱳᱨᱪᱟ ᱟᱨ ᱫᱚᱥᱟᱨ ᱫᱚ ᱵᱷᱟᱨᱚᱛᱤᱭᱚ ᱡᱚᱱᱚᱛᱟ ᱯᱟᱨᱴᱤ ᱵᱷᱟᱨᱚᱛᱤᱭᱚ ᱡᱚᱱᱚᱛᱟ ᱯᱟᱨᱴᱤ ᱫᱚ ᱱᱤᱭᱟᱹ ᱠᱷᱚᱱ ᱯᱮ ᱥᱮᱨᱢᱟ ᱨᱟᱡᱽ ᱮ ᱪᱟᱞᱟᱣᱮᱫᱼᱟ ᱟᱨ ᱡᱷᱟᱲᱠᱷᱚᱸᱰ ᱢᱩᱠᱛᱤ ᱢᱳᱨᱪᱟ ᱨᱮᱫᱚ ᱠᱷᱟᱹᱞᱤ ᱯᱚᱱᱚᱛ ᱵᱷᱤᱛᱨᱤ ᱨᱮᱜᱮ ᱨᱟᱡᱽ ᱮ ᱪᱟᱞᱟᱣᱮᱫᱼᱟ ᱱᱚᱛᱮ ᱡᱷᱟᱲᱠᱷᱚᱸᱰ ᱢᱩᱠᱛᱤ ᱢᱳᱨᱪᱟ ᱨᱮᱫᱚ ᱯᱨᱚᱫᱷᱟᱱ ᱢᱚᱱᱛᱨᱤ ᱵᱮᱱᱟᱜ ᱞᱮᱠᱟ ᱦᱚᱲ ᱵᱟᱹᱱᱩᱜ ᱠᱚᱣᱟ ᱟᱨ ᱵᱷᱟᱨᱚᱛᱤᱭᱚ ᱡᱚᱱᱚᱛᱟ ᱯᱟᱨᱴᱤ ᱨᱮᱫᱚ ᱯᱨᱚᱫᱷᱟᱱ ᱢᱚᱱᱛᱨᱤ ᱵᱮᱱᱟᱜ ᱞᱟᱹᱜᱤᱫ ᱱᱚᱨᱮᱱᱫᱨᱚ ᱢᱳᱫᱤ ᱢᱮᱱᱟᱭ ᱜᱮᱭᱟ ᱚᱱᱟ ᱛᱟᱞᱟᱨᱮ ᱚᱥᱩᱵᱤᱫᱷᱟ ᱫᱚ ᱱᱚᱣᱟ ᱠᱟᱱᱟ ᱚᱠᱚᱭ ᱵᱷᱳᱴ ᱫᱚ ᱮᱢᱟᱭ ᱦᱩᱭᱩᱜᱼᱟ ᱟᱨ ᱚᱠᱚᱭᱫᱚ ᱵᱟᱝ ᱮᱢᱟᱭ ᱦᱩᱭᱩᱜᱼᱟ ᱵᱟᱪᱷᱱᱟᱣ ᱚᱠᱛᱚ ᱟᱹᱰᱤᱜᱟᱱ ᱱᱤᱨᱫᱚᱞᱤᱭᱚ ᱡᱟᱦᱟᱸᱭ ᱠᱚ ᱛᱤᱸᱜᱩ ᱞᱮᱱ ᱛᱟᱦᱮᱸᱫᱼᱟ ᱱᱤᱨᱫᱚᱞᱤᱭᱚ ᱨᱮᱫᱚ ᱠᱷᱟᱹᱞᱤ ᱵᱷᱳᱴ ᱟᱹᱠᱷᱨᱤᱧ ᱠᱚ ᱜᱟᱱᱚᱜᱼᱟ